ᱤᱧᱟᱹᱜ ᱟᱛᱳ ᱨᱮᱫᱚ ᱞᱟᱹᱴᱩ ᱠᱳᱱᱳ ᱚᱱᱠᱟᱱᱟᱜ ᱵᱮᱯᱟᱨ ᱫᱚ ᱵᱟᱹᱱᱩᱜᱼᱟ ᱠᱟᱹᱴᱤᱡ ᱢᱤᱫᱴᱮᱡ ᱥᱩᱱᱩᱢ ᱵᱩᱞᱩᱝ ᱫᱚᱠᱟᱱ ᱞᱟᱹᱜᱤᱫ ᱥᱚᱭᱫᱟ ᱞᱟᱹᱜᱤᱫ ᱢᱤᱫᱴᱮᱡ ᱫᱚᱠᱟᱱ ᱦᱮᱱᱟᱜᱼᱟ ᱛᱚ ᱟᱛᱳ ᱨᱮᱱ ᱦᱚᱲ ᱫᱚ ᱤᱱᱟᱹ ᱨᱮᱜᱮ ᱠᱚ ᱥᱚᱭᱫᱟᱼᱟ ᱤᱱᱟᱹ ᱛᱮᱜᱮ ᱥᱚᱝᱥᱟᱨ ᱠᱚ ᱪᱟᱞᱟᱣᱟ